ᱱᱟᱛᱷᱟᱱᱤᱭᱟᱱ ᱢᱩᱨᱢᱩ ᱜᱚᱢᱠᱮᱭ ᱚᱞ ᱟᱠᱟᱫ ᱚᱡᱚᱭ ᱜᱟᱰᱟ ᱰᱷᱤᱯ ᱨᱮᱱ ᱨᱟᱭᱥᱮᱱ ᱪᱩᱨᱤᱛ ᱤᱧ ᱴᱷᱮᱱ ᱟᱹᱰᱤ ᱱᱟᱯᱟᱭ ᱪᱩᱨᱤᱛ ᱞᱮᱠᱟᱛᱮᱭ ᱢᱟᱱᱚᱛ ᱟᱠᱟᱱᱟ ᱩᱱᱤ ᱫᱚ ᱮᱴᱟᱜ ᱦᱚᱲ ᱩᱯᱠᱟᱹᱨ ᱨᱮᱦᱚᱸ ᱞᱟᱦᱟᱱᱛᱤ ᱨᱮᱭ ᱛᱟᱦᱮᱱᱟ ᱥᱟᱶ ᱥᱟᱶᱛᱮ ᱮᱸᱜᱟᱢ ᱟᱯᱟᱢ ᱠᱚᱣᱟᱜ ᱫᱟᱭᱤᱛᱚ ᱦᱚᱸ ᱟᱹᱰᱤ ᱱᱟᱯᱟᱭ ᱛᱮᱭ ᱯᱟᱞᱚᱱᱟ ᱚᱱᱟ ᱵᱮᱜᱚᱨ ᱜᱟᱛᱮ ᱠᱚ ᱥᱟᱶ ᱦᱚᱸ ᱟᱹᱰᱤ ᱢᱮᱞᱟ ᱢᱮᱥᱟᱭ ᱛᱟᱦᱮᱱᱟ ᱟᱨ ᱡᱚᱛᱚ ᱦᱚᱲ ᱟᱭᱟᱜ ᱫᱤᱞ ᱫᱟᱲᱮᱛᱮᱭ ᱩᱯᱠᱟᱹᱨ ᱠᱚᱣᱟ